ᱨᱟᱱ ᱢᱟ ᱟᱭᱢᱟ ᱜᱤᱧ ᱡᱚᱢ ᱵᱟᱲᱟ ᱠᱟᱜ ᱡᱮᱢᱚᱱ ᱦᱟᱥᱯᱟᱛᱟᱞ ᱠᱷᱚᱱᱮᱧ ᱟᱹᱜᱩ ᱵᱟᱲᱟᱣ ᱠᱟᱫᱟ ᱟᱭᱢᱟ ᱫᱚᱢ ᱚᱱᱟᱧ ᱡᱚᱢ ᱵᱟᱲᱟ ᱠᱟᱫᱟ ᱡᱮᱢᱚᱱ ᱟᱨᱚ ᱱᱚᱝᱠᱟ ᱵᱮᱥᱚᱨᱠᱟᱨᱤᱭᱟᱜ ᱤᱭᱟᱹ ᱠᱷᱚᱡ ᱦᱚᱸ ᱡᱮᱢᱚᱱ ᱦᱟᱹᱛᱩᱲᱤ ᱰᱟᱠᱛᱟᱨ ᱴᱷᱮᱡ ᱠᱷᱚᱱ ᱦᱚᱸ ᱨᱟᱱᱤᱧ ᱟᱹᱜᱩ ᱵᱟᱲᱟᱣ ᱠᱟᱫᱟ ᱟᱹᱜᱩ ᱠᱟᱛᱮᱫ ᱡᱚᱢ ᱵᱟᱲᱟ ᱠᱟᱫᱟ ᱚᱱᱟᱫᱩᱧ ᱵᱩᱜᱤ ᱵᱟᱲᱟᱣ ᱠᱟᱱᱟ ᱛᱟᱨᱯᱚᱨ ᱦᱩᱭᱩᱜ ᱠᱟᱱᱟ ᱵᱤᱨ ᱨᱟᱱ ᱚᱱᱟ ᱦᱚᱸᱧ ᱡᱚᱢᱟᱠᱟᱫ ᱜᱮᱭᱟ ᱚᱱᱟ ᱛᱮᱦᱚᱸᱧ ᱵᱩᱜᱤ ᱟᱠᱟᱱ ᱜᱮᱭᱟ ᱚᱱᱟᱦᱚᱸ ᱢᱤᱫᱴᱮᱡ ᱢᱚᱡᱽ ᱨᱟᱱ ᱠᱟᱱ ᱜᱮᱭᱟ ᱡᱮᱢᱚᱱ ᱟᱨ ᱱᱤᱭᱟᱹ ᱟᱵᱚ ᱦᱚᱸᱵᱚᱱ ᱵᱟᱰᱟᱭ ᱡᱮᱢᱚᱱ ᱱᱚᱣᱟ ᱥᱚᱨᱠᱟᱨᱤ ᱦᱟᱥᱯᱟᱛᱟᱞ ᱢᱟ ᱡᱮ ᱯᱷᱨᱤ ᱛᱮ ᱚᱱᱟ ᱨᱟᱱ ᱠᱚᱢᱟ ᱠᱚ ᱮᱢᱟᱣᱵᱚᱱ ᱚᱱᱟ ᱛᱮᱦᱚᱸ ᱟᱵᱚ ᱵᱚᱱ ᱵᱩᱜᱤᱜ ᱠᱟᱱ ᱜᱮᱭᱟ ᱟᱫᱚ ᱡᱮ ᱟᱨᱦᱚᱸ ᱱᱤᱭᱟᱹ ᱠᱚ ᱨᱟᱱ ᱡᱮᱢᱚᱱ ᱵᱤᱨ ᱨᱟᱱ ᱢᱮᱱᱟᱜᱼᱟ ᱚᱱᱟ ᱠᱚ ᱡᱚᱢ ᱛᱮᱦᱚᱸ ᱵᱩᱜᱤ ᱦᱩᱭᱩᱜ ᱠᱟᱱ ᱜᱮᱭᱟ ᱟᱨ ᱢᱮᱱᱟᱜᱼᱟ